ᱟᱵᱚ ᱵᱷᱟᱨᱚᱛ ᱫᱤᱥᱚᱢ ᱨᱮ ᱟᱹᱰᱤ ᱞᱮᱠᱟᱱ ᱟᱹᱰᱤ ᱞᱮᱠᱟᱱ ᱞᱟᱠᱪᱟᱨ ᱥᱮᱨᱮᱧ ᱥᱮ ᱟᱹᱰᱤ ᱞᱮᱠᱟᱱ ᱵᱷᱟᱥᱟ ᱢᱮᱱᱟᱜ ᱛᱟᱵᱚᱱᱟ ᱥᱚᱝᱵᱤᱫᱷᱟᱱ ᱨᱮ ᱥᱤᱠᱨᱤᱛᱤ ᱮᱢ ᱟᱠᱟᱫ ᱛᱟᱵᱚᱱᱟ ᱚᱱᱠᱟ ᱞᱮᱠᱟᱛᱮᱧ ᱢᱮᱱᱟ ᱟᱵᱚ ᱦᱚᱸ ᱱᱚᱣᱟ ᱨᱮ ᱡᱮᱯᱲᱟᱣ ᱵᱚᱱ ᱛᱟᱦᱮᱱᱟ ᱟᱨ ᱪᱮᱫᱟᱜ ᱥᱮ ᱟᱹᱰᱤ ᱞᱮᱠᱟᱱ ᱥᱤᱱᱮᱢᱟ ᱞᱟᱠᱪᱟᱨ ᱥᱮᱨᱮᱧ ᱢᱮᱱᱟᱜ ᱛᱟᱵᱚᱱᱟ ᱱᱚᱣᱟ ᱞᱮᱠᱟᱛᱮ ᱟᱵᱚ ᱦᱚᱸᱵᱚᱱ ᱡᱚᱛᱚ ᱦᱚᱲ ᱜᱚᱲᱚ ᱥᱚᱯᱚᱦᱚᱫ ᱵᱚᱱ ᱛᱟᱦᱮᱱᱟ ᱟᱨ ᱡᱮᱱᱚ ᱟᱵᱚ ᱦᱚᱸᱵᱚᱱ ᱧᱟᱢ ᱢᱟ ᱥᱚᱝᱵᱤᱫᱷᱟᱱ ᱨᱮ ᱥᱤᱠᱨᱤᱛᱤ ᱚᱵᱚᱥᱥᱳᱭ ᱮᱢ ᱟᱠᱟᱫ ᱛᱟᱵᱚᱱᱟ ᱟᱨ ᱥᱮ ᱤᱥᱠᱩᱞ ᱢᱤᱰᱤᱭᱟᱢ ᱟᱭᱢᱟ ᱟᱭᱢᱟ ᱫᱤᱠ ᱫᱤᱭᱮ ᱟᱵᱚ ᱜᱚᱲᱚ ᱥᱚᱯᱚᱦᱚᱫ ᱵᱚᱱ ᱧᱟᱢ ᱟᱠᱟᱫᱟ ᱟᱨᱵᱚᱱ ᱪᱮᱥᱴᱟᱭ ᱢᱟ ᱟᱨᱵᱚᱱ ᱥᱮᱞᱮᱫᱚᱜ ᱢᱟ ᱡᱚᱛᱚ ᱦᱚᱲ ᱜᱮ ᱜᱚᱲᱚ ᱵᱚᱱ ᱛᱟᱦᱮᱱ ᱢᱟ